ᱟᱵᱚ ᱠᱟᱹᱢᱤ ᱦᱚᱨᱟᱨᱮ ᱟᱹᱰᱤ ᱵᱟᱹᱲᱛᱤ ᱡᱤᱱᱤᱥ ᱠᱟᱹᱢᱤ ᱦᱩᱭᱩᱜ ᱛᱟᱵᱚᱣᱟ ᱡᱮᱢᱚᱱ ᱥᱤᱭ ᱚᱠᱛᱚ ᱱᱟᱦᱮᱞ ᱠᱚ ᱵᱮᱱᱟᱣ ᱦᱩᱭᱩᱜᱼᱟ ᱠᱩᱰᱤ ᱜᱟᱸᱭᱛᱤ ᱧᱮᱞ ᱦᱩᱭᱩᱜᱼᱟ ᱞᱟᱹᱠᱛᱤ ᱯᱟᱲᱟᱣ ᱞᱮᱱᱠᱷᱟᱱ ᱡᱚᱢᱤ ᱡᱟᱭᱜᱟ ᱨᱮᱭᱟᱜ ᱠᱟᱜᱚᱡᱽ ᱯᱚᱛᱨᱚ ᱠᱚᱦᱚᱸ ᱧᱮᱞ ᱦᱩᱭᱩᱜᱼᱟ ᱠᱷᱟᱡᱽᱱᱟ ᱮᱢᱚᱜ ᱦᱩᱭᱩᱜᱼᱟ ᱚᱲᱮᱡ ᱟᱠᱟᱟᱱ ᱥᱮ ᱵᱩᱜᱤ ᱜᱮᱭᱟ ᱚᱱᱟ ᱠᱚ ᱧᱮᱞ ᱠᱟᱛᱮ ᱡᱚᱛᱚᱱ ᱦᱩᱭᱩᱜᱼᱟ ᱟᱵᱚᱣᱟᱜ ᱠᱟᱹᱢᱤ ᱦᱚᱨᱟᱨᱮ ᱱᱩᱱᱟᱹᱜ ᱦᱟᱹᱴᱤᱝ ᱢᱮᱱᱟᱜᱼᱟ ᱚᱲᱟᱜ ᱨᱮ ᱛᱟᱦᱮᱱ ᱦᱚᱲ ᱫᱚ ᱚᱦᱚᱜᱮᱢ ᱦᱟᱹᱴᱤᱝ ᱫᱟᱲᱮᱭᱟᱜᱼᱟ ᱚᱠᱟᱧ ᱠᱟᱹᱢᱤᱭᱟ ᱚᱠᱟ ᱫᱚ ᱵᱟᱝᱟ

ᱤᱱᱟᱹᱛᱟᱞᱨᱮᱜᱮ ᱟᱵᱚ ᱜᱚᱲᱚᱜᱚᱯᱚᱲᱚ ᱠᱟᱛᱮ ᱡᱮᱢᱚᱱ ᱟᱵᱚᱣᱟᱜ ᱡᱟᱦᱟᱱᱟᱜ ᱮᱢ ᱠᱟᱹᱢᱤ ᱠᱟᱱᱟ ᱵᱟᱹᱧ ᱧᱟᱢᱮᱜᱼᱟ ᱡᱟᱦᱟᱱᱟᱜ ᱡᱤᱱᱤᱥ ᱮᱱᱠᱷᱟᱱᱜᱮ ᱡᱟᱦᱟᱭ ᱜᱮᱢ ᱫᱮᱫᱮ ᱚᱱᱟ ᱠᱟᱹᱴᱤᱡ ᱧᱟᱢ ᱟᱹᱜᱩᱣᱟᱹᱧᱯᱮ ᱱᱚᱝᱠᱟ ᱟᱵᱚ ᱦᱚᱸ ᱡᱟᱦᱟᱱ ᱠᱟᱹᱢᱤ ᱨᱮ ᱠᱟᱹᱴᱤᱡ ᱜᱚᱲᱚ ᱜᱚᱯᱚᱲᱚ ᱵᱚ ᱠᱷᱚᱡᱚᱜᱼᱟ ᱛᱮᱦᱮᱧ ᱚᱱᱟ ᱛᱟᱞᱟᱨᱮ ᱟᱵᱚᱱᱟᱜ ᱡᱟᱦᱟᱸ ᱞᱟᱹᱠᱛᱤ ᱞᱮᱠᱟᱛᱮ ᱫᱚᱨᱠᱟᱨᱚᱜᱼᱟ ᱚᱱᱟ ᱠᱚᱫᱚ ᱟᱵᱚ ᱚᱲᱟᱜ ᱨᱤᱱ ᱦᱚᱲ ᱠᱚ ᱥᱟᱶᱛᱮᱜᱮ ᱡᱚᱜᱟᱲ ᱠᱟᱛᱮ ᱠᱟᱹᱢᱤᱜᱼᱟ